ᱤᱧᱟ ᱜ ᱥᱚᱦᱚᱨ ᱥᱮ ᱥᱟᱦᱟᱨ ᱵᱟᱨᱮ ᱛᱮ ᱠᱩᱥᱤᱭᱟᱱ ᱡᱤᱱᱤᱥ ᱠᱚ ᱫᱚ ᱦᱩᱭᱩᱜ ᱠᱟᱱᱟ ᱨᱟᱥᱛᱟ ᱜᱷᱟᱴ ᱠᱚ ᱫᱚᱠᱟᱱ ᱯᱟᱛᱤ ᱠᱚ ᱤᱥᱴᱮᱰᱤᱭᱟᱢ ᱠᱚ ᱟᱨ ᱱᱚᱣᱟ ᱥᱤᱱᱮᱢᱟ ᱦᱚᱞ ᱠᱚ ᱯᱟᱨᱠ ᱠᱚ ᱱᱚᱣᱟ ᱠᱷᱟᱹᱛᱤᱨ ᱤᱧ ᱠᱩᱥᱤᱭᱟᱜ ᱟ ᱚᱸᱰᱮ ᱫᱚ ᱯᱟᱨᱠ ᱨᱮᱦᱚᱸ ᱟᱹᱰᱤ ᱪᱮᱦᱨᱟᱢ ᱫᱟᱬᱟ ᱵᱟᱲᱟᱭᱟ ᱧᱮᱞ ᱡᱚᱝ ᱞᱮᱠᱟᱱ ᱵᱟᱦᱟ ᱫᱟᱨᱮ ᱠᱚ ᱚᱱᱠᱟ ᱟᱭᱢᱟ ᱚᱱᱠᱟ ᱫᱟᱨᱮ ᱱᱟᱹᱲᱤ ᱠᱚ ᱥᱮ ᱫᱩᱲᱩᱵ ᱛᱤᱜᱩᱣᱟᱜ ᱠᱚ ᱢᱮᱱᱟᱜ ᱟ ᱟᱫᱚ ᱫᱚᱠᱟᱱ ᱯᱟᱛᱤ ᱨᱮᱫᱚ ᱦᱚᱨᱚᱜ ᱵᱟᱸᱫᱮᱭᱟᱜ ᱡᱟᱢᱟ ᱯᱮᱱᱴ ᱠᱚ ᱥᱟᱹᱲᱤ ᱠᱚ ᱫᱷᱩᱛᱤ ᱠᱚ ᱟᱭᱢᱟ ᱟᱭᱢᱟ ᱚᱱᱠᱟᱱᱟᱜ ᱢᱮᱱᱟᱜ ᱟ ᱟᱨ ᱤᱥᱴᱮᱰᱤᱭᱟᱢ ᱠᱚᱨᱮ ᱫᱚ ᱠᱷᱮᱞᱳᱰ ᱫᱤᱱ ᱦᱩᱭᱩᱜ ᱟ ᱟᱹᱰᱤ ᱱᱟᱣᱟ ᱱᱟᱣᱟ ᱠᱷᱮᱞᱣᱟᱲ ᱠᱚ ᱧᱮᱞ ᱛᱟᱨᱟᱭᱟᱠᱚ ᱦᱤᱡᱩᱜ ᱟᱠᱚ ᱠᱷᱮᱞ ᱟᱠᱚ ᱢᱚᱡᱽ ᱛᱮ ᱜᱚᱴᱷᱟ ᱠᱚ ᱟᱹᱰᱤ ᱪᱮᱦᱨᱟ ᱧᱮᱞᱟᱜ ᱟ ᱚᱱᱟ ᱛᱮ ᱱᱚᱣᱟ ᱠᱚ ᱫᱩᱧ ᱠᱩᱥᱤᱭᱟᱜ ᱟ